ᱤᱧᱟᱹᱜ ᱞᱟᱠᱪᱟᱨ ᱨᱮ ᱢᱩᱲᱩᱫ ᱡᱤᱵᱤᱠᱟ ᱫᱚ ᱦᱩᱭᱩᱜ ᱠᱟᱱᱟ ᱟᱞᱮ ᱥᱟᱱᱛᱟᱲ ᱥᱟᱶᱛᱟ ᱨᱮᱱᱟᱜ ᱦᱚᱨᱚᱜ ᱵᱟᱸᱫᱮ ᱡᱚᱢ ᱧᱩ ᱮᱱᱮᱡ ᱥᱮᱨᱮᱧ ᱵᱚᱸᱜᱟ ᱵᱩᱨᱩ ᱟᱨ ᱚᱞᱚᱜ ᱯᱚᱲᱦᱚᱱ ᱡᱟᱦᱟᱱᱟᱜ ᱜᱮ ᱢᱮᱱᱟᱜᱼᱟ ᱟᱨ ᱱᱚᱣᱟ ᱠᱷᱚᱱ ᱱᱚᱣᱟ ᱥᱟᱱᱛᱟᱲᱟ ᱥᱟᱶᱛᱟ ᱨᱮᱱᱟᱜ ᱞᱟᱠᱪᱟᱨ ᱵᱟᱝ ᱮᱱᱮᱡ ᱥᱮᱨᱮᱧ ᱠᱷᱚᱱ ᱦᱚᱸ ᱟᱰᱤᱜᱟᱱ ᱦᱚᱲ ᱠᱚ ᱱᱚᱣᱟ ᱡᱤᱵᱤᱠᱟ ᱠᱷᱚᱱᱠᱚ ᱥᱟᱦᱟ ᱟᱠᱟᱱᱟ ᱟᱨ ᱪᱮᱫ ᱞᱟᱹᱜᱤᱫ ᱠᱚ ᱥᱟᱦᱟᱣᱟᱠᱟᱱᱟ ᱚᱱᱟᱫᱚ ᱟᱹᱰᱤᱜᱟᱱ ᱠᱟᱨᱚᱱ ᱢᱮᱱᱟᱜᱼᱟ ᱟᱵᱚ ᱟᱭᱢᱟ ᱦᱚᱲᱜᱮ ᱟᱵᱚᱣᱟᱜ ᱞᱟᱠᱪᱟᱨ ᱠᱷᱚᱱ ᱠᱚ ᱥᱟᱦᱟ ᱟᱠᱟᱱᱟ ᱟᱭᱢᱟ ᱦᱚᱲ ᱟᱵᱚ ᱥᱟᱱᱛᱟᱲ ᱥᱟᱶᱛᱟ ᱨᱮᱱᱟᱜ ᱞᱟᱠᱪᱟᱨ ᱮᱱᱮᱡ ᱥᱮᱨᱮᱧ ᱦᱚᱨᱚᱜ ᱵᱟᱸᱫᱮ ᱡᱚᱢ ᱧᱩ ᱵᱟᱠᱚ ᱠᱩᱥᱤᱭᱟᱜᱼᱟ ᱟᱨ ᱮᱴᱟᱜ ᱥᱟᱶᱛᱟ ᱨᱮᱱᱟᱜ ᱦᱚᱨᱚᱜ ᱵᱟᱸᱫᱮ ᱧᱮᱞᱛᱮ ᱡᱚᱢᱼᱧᱩ ᱧᱮᱞᱛᱮ ᱚᱱᱛᱮ ᱜᱮᱠᱚ ᱪᱟᱞᱟᱜ ᱠᱟᱱᱟ ᱟᱨ ᱟᱯᱱᱟᱨ ᱚᱱᱟ ᱡᱚᱱᱱᱚ ᱟᱵᱚᱣᱟᱜ ᱥᱟᱱᱛᱟᱲ ᱥᱟᱶᱛᱟᱨᱮ ᱵᱚᱸᱜᱟ ᱵᱩᱨᱩ ᱠᱚ ᱟᱵᱚᱣᱟᱜ ᱫᱷᱚᱨᱚᱢ ᱫᱷᱚᱨᱚᱢ ᱠᱷᱚᱱ ᱦᱚᱸ ᱟᱹᱰᱤᱜᱟᱱ ᱠᱚ ᱥᱟᱦᱟ ᱟᱠᱟᱱᱟ ᱮᱴᱟᱜ ᱫᱷᱚᱨᱚᱢ ᱨᱮᱠᱚ ᱪᱟᱞᱟᱣᱟᱠᱟᱱᱟ ᱟᱨᱠᱚ ᱪᱟᱞᱟᱜ ᱠᱟᱱᱟ ᱱᱤᱛᱦᱚᱸ ᱮᱴᱮᱜ ᱵᱚᱸᱜᱟ ᱵᱩᱨᱩ ᱠᱚ ᱥᱮᱵᱟᱭᱮᱫ ᱠᱚᱣᱟ ᱟᱵᱚᱨᱮᱱ ᱵᱚᱸᱜᱟᱼᱵᱩᱨᱩ ᱵᱟᱝ ᱥᱮᱵᱟ ᱠᱟᱛᱮᱫ ᱮᱴᱟᱜ ᱵᱚᱸᱜᱟ ᱵᱩᱨᱩ ᱠᱚ ᱥᱮᱵᱟᱭᱮᱫ ᱠᱚᱣᱟ ᱟᱨᱠᱚ ᱪᱟᱞᱟᱜ ᱠᱟᱱᱟ ᱟᱠᱚ ᱠᱚ ᱢᱚᱱᱮᱜᱟ ᱟᱵᱚᱨᱮᱱ ᱵᱚᱸᱜᱟ ᱵᱩᱨᱩ ᱫᱚ ᱵᱟᱠᱚ ᱫᱟᱲᱮᱭᱟᱜᱼᱟ ᱮᱴᱟᱜ ᱨᱮᱱ ᱵᱚᱸᱜᱟ ᱵᱩᱨᱩᱜᱮᱠᱚ ᱫᱟᱲᱮᱭᱟᱜᱼᱟ ᱚᱱᱟ ᱛᱮᱜᱮ ᱮᱴᱟᱜ ᱥᱮᱫ ᱜᱮᱠᱚ ᱪᱟᱞᱟᱜ ᱠᱟᱱᱟ